ᱦᱮᱞᱳ ᱢᱤᱥᱛᱨᱤ ᱞᱟᱹᱭ ᱮᱫᱟᱵᱤᱱ ᱦᱚᱸ ᱞᱟᱹᱭ ᱮᱫᱟᱹᱞᱤ ᱟᱹᱞᱤᱧᱟᱜ ᱱᱚᱞ ᱠᱷᱟᱨᱟᱯ ᱟᱠᱟᱱᱟ ᱠᱟᱹᱴᱤᱡ ᱵᱤᱱ ᱡᱩᱛ ᱠᱟᱜ ᱠᱮᱭᱟ ᱦᱩᱱᱟᱹᱝ ᱟᱪᱪᱷᱟ ᱟᱪᱪᱷᱟ ᱟᱨ ᱤᱭᱟᱹ ᱠᱚ ᱠᱟᱹᱣᱰᱤ ᱠᱚ ᱯᱩᱭᱥᱟᱹ ᱠᱚ ᱛᱤᱱᱟᱹᱜ ᱞᱟᱜᱟᱜᱼᱟ ᱪᱮᱫ ᱞᱮᱠᱟ ᱟᱪᱪᱷᱟ ᱴᱷᱤᱠ ᱜᱮᱭᱟ ᱪᱮᱠ ᱞᱮᱠᱷᱟᱱ ᱜᱮ ᱴᱷᱤᱠᱟᱹᱜᱼᱟ ᱦᱟᱸᱜ ᱠᱷᱟᱨᱟᱯ ᱠᱟᱛᱮᱫ ᱦᱩᱭᱮᱱ ᱜᱮᱭᱟ ᱯᱩᱱ ᱢᱚᱬᱮ ᱫᱤᱱ ᱜᱟᱱ ᱵᱟᱭ ᱚᱰᱳᱠᱚᱜ ᱠᱟᱱᱟ ᱟᱹᱰᱤ ᱚᱥᱩᱵᱤᱫᱟ ᱠᱟᱱᱟ ᱚᱲᱟᱜ ᱨᱮ ᱟᱫᱚ ᱚᱱᱟᱜᱮ ᱞᱚᱜᱚᱱ ᱫᱷᱟᱨᱟ ᱦᱩᱱᱟᱹᱝ ᱢᱮᱱ ᱦᱩᱭᱩᱜ ᱠᱟᱱᱟ ᱟᱪᱪᱷᱟ ᱜᱟᱯᱟ ᱛᱤᱨᱮ ᱛᱤᱱᱟᱹᱜ ᱵᱟᱡᱟᱜ ᱛᱮ ᱟᱪᱪᱷᱟ ᱱᱤᱡᱮᱥᱥᱚ ᱠᱟᱱᱟ ᱵᱳᱭᱨᱤᱝ ᱫᱚ ᱦᱳᱭ ᱟᱫᱚ ᱠᱷᱚᱵᱚᱨ ᱰᱮᱨᱤᱭᱮᱱᱟ ᱟᱫᱚ ᱢᱟᱱᱮ ᱱᱚᱢᱵᱚᱨ ᱠᱚᱦᱚᱸ ᱵᱟᱹᱱᱩᱜ ᱵᱟᱭ ᱛᱟᱦᱮᱸ ᱠᱟᱱᱟ ᱥᱮ ᱦᱟᱹᱱᱤᱼᱱᱟᱹᱭ ᱦᱚᱲ ᱴᱷᱮᱱ ᱧᱟᱢ ᱦᱳᱭ ᱠᱟᱱᱟ ᱯᱟᱱᱛᱮ ᱧᱟᱢ ᱦᱳᱭ ᱠᱟᱱᱟ ᱚᱱᱟᱛᱮ ᱰᱮᱨᱤᱭᱮᱱᱟ ᱠᱚᱱᱴᱟᱠᱴ ᱨᱮ ᱞᱚᱜᱚᱱ ᱫᱷᱟᱨᱟ ᱦᱮᱡ ᱞᱮᱠᱷᱟᱱ ᱫᱚ ᱱᱟᱯᱟᱭ ᱠᱚᱜᱼᱟ ᱟᱪᱪᱷᱟ ᱴᱷᱤᱠ ᱜᱮᱭᱟ ᱦᱳᱭ ᱢᱟ ᱛᱚᱵᱮ ᱫᱚᱦᱚᱭᱮᱫᱼᱟᱹᱞᱤᱧ